ᱟᱞᱮ ᱟᱹᱛᱩᱨᱮ ᱟᱹᱰᱤ ᱪᱮᱨᱦᱟ ᱟᱹᱰᱤᱱᱟᱯᱟᱭ ᱜᱮᱞᱮ ᱮᱱᱮᱡ ᱥᱮᱨᱮᱧᱟ ᱫᱚᱢᱮᱞᱮ ᱨᱟᱹᱥᱠᱟᱹᱭᱟᱞᱮ ᱡᱟᱠᱡᱚᱢᱚᱠ

ᱛᱩᱢᱫᱟᱜ ᱴᱟᱢᱟᱠᱛᱮ ᱡᱟᱹᱥᱛᱤᱞᱮ ᱮᱱᱮᱡ ᱥᱮᱨᱮᱧᱟ ᱟᱨ ᱛᱩᱢᱫᱟᱜ ᱴᱟᱢᱟᱠ ᱜᱮ ᱟᱵᱚᱣᱟᱜ ᱥᱟᱶᱛᱟ ᱨᱮᱭᱟᱜ ᱮᱱᱮᱡ ᱥᱮᱨᱮᱧ ᱤᱭᱟᱹᱠᱟᱱᱟ ᱨᱩᱣᱟᱜ ᱵᱟᱡᱽᱱᱟ ᱠᱟᱱᱟ ᱟᱨ ᱥᱮᱫᱟᱭ ᱠᱷᱚᱱᱜᱮ ᱛᱩᱢᱫᱟᱜ ᱴᱟᱢᱟᱠᱛᱮ ᱮᱱᱮᱡ ᱥᱮᱨᱮᱧ ᱟᱜᱩᱭᱮᱜ ᱟᱠᱚ ᱟᱵᱚᱨᱮᱱ ᱦᱟᱲᱟᱢᱼᱵᱩᱲᱦᱤ ᱠᱚ ᱟᱨ ᱚᱱᱟ ᱜᱮ ᱟᱵᱚᱣᱟᱜ ᱤᱭᱟᱹᱠᱟᱱ ᱛᱟᱵᱚᱱᱟ ᱛᱩᱢᱫᱟᱜ ᱴᱟᱢᱟᱠᱜᱮ ᱚᱱᱟᱛᱮ ᱟᱞᱮ ᱦᱚᱸ ᱛᱩᱢᱫᱟᱜ ᱴᱟᱢᱟᱠ ᱛᱮᱜᱮᱞᱮ ᱮᱱᱮᱡ ᱥᱮᱨᱮᱧᱟ ᱟᱨ ᱱᱟᱦᱟᱸᱜ ᱡᱩᱜᱽ ᱫᱚ ᱚᱱᱟ ᱢᱟᱞᱚᱴ ᱪᱟᱵᱟᱜ ᱠᱟᱱᱟ ᱧᱮᱞ ᱧᱟᱢᱚᱜ ᱠᱟᱱᱟ ᱟᱹᱰᱤᱦᱚᱲ ᱰᱤᱡᱮ ᱥᱟᱣᱩᱸᱰ ᱛᱮᱜᱮᱠᱚ ᱮᱱᱮᱡ ᱥᱮᱨᱮᱧᱮᱜ ᱟᱠᱚ ᱨᱟᱹᱥᱠᱟᱹᱭᱮᱜ ᱟᱠᱚ ᱵᱟᱹᱭ ᱵᱟᱹᱭᱛᱮ ᱛᱩᱢᱫᱟᱜ ᱴᱟᱢᱟᱠ ᱨᱮᱱᱟᱜ ᱮᱱᱮᱡ ᱥᱮᱨᱮᱧ ᱠᱚ ᱢᱟᱞᱚᱴ ᱤᱫᱤᱜ ᱠᱟᱱᱟ ᱦᱤᱲᱤᱧ ᱤᱫᱤᱭᱮᱜ ᱟᱠᱚ ᱟᱫᱚ ᱟᱞᱮ ᱚᱱᱟ ᱵᱟᱧᱪᱟᱣ ᱫᱚᱦᱚ ᱨᱮᱱᱟᱜ ᱫᱚᱦᱚ ᱠᱟᱜ ᱞᱟᱹᱜᱤᱫ ᱞᱮ ᱨᱤᱠᱟᱹᱭᱮᱜ ᱟᱞᱮ ᱚᱱᱟᱛᱮ ᱟᱞᱮ ᱛᱩᱢᱫᱟᱜ ᱴᱟᱢᱟᱠ ᱛᱮᱜᱮ ᱞᱮ ᱮᱱᱮᱡ ᱥᱮᱨᱮᱧᱮᱜᱼᱟ ᱟᱨ ᱟᱹᱰᱤ ᱪᱮᱨᱦᱟ ᱵᱩᱡᱟᱹᱜᱼᱟ ᱛᱩᱢᱫᱟᱜ ᱴᱟᱢᱟᱠ ᱥᱮᱨᱮᱧ ᱮᱱᱮᱡ ᱥᱮᱨᱮᱧ ᱟᱹᱰᱤᱠᱩᱥᱤ ᱵᱩᱡᱟᱹᱜᱼᱟ ᱢᱚᱱᱮ ᱢᱚᱱᱮᱨᱮ ᱟᱨ ᱚᱱᱟ ᱠᱚ ᱵᱟᱧᱪᱟᱣ ᱛᱟᱦᱮᱱᱟ ᱛᱩᱢᱫᱟᱜ ᱨᱩᱠᱚ ᱥᱮᱨᱮᱧ ᱠᱚ ᱨᱩᱣᱟᱜ ᱠᱚ ᱡᱚᱛᱚᱣᱟᱜ ᱩᱭᱦᱟᱹᱨ ᱛᱟᱦᱮᱱᱟ ᱟᱨ ᱱᱟᱜᱟᱢ ᱫᱤᱱ ᱨᱮᱦᱚᱸ ᱱᱟᱜᱟᱢ ᱫᱤᱱ ᱨᱮᱦᱚᱸ ᱠᱚ ᱤᱭᱟᱹ ᱥᱮᱨᱮᱧ ᱮᱱᱮᱡ ᱥᱮᱨᱮᱧᱟᱠᱚ ᱦᱤᱡᱩᱜ ᱠᱟᱱ ᱦᱤᱡᱩᱜ ᱠᱟᱱ ᱫᱤᱱ ᱠᱚᱨᱮ ᱦᱚᱸ ᱡᱟᱦᱟᱸᱛᱮ ᱮᱱᱮᱡ ᱥᱮᱨᱮᱧ ᱠᱚ ᱟᱞᱚ ᱟᱫᱚᱜᱢᱟ ᱚᱱᱟ ᱤᱫᱤ ᱠᱟᱛᱮᱫ ᱚᱱᱟ ᱤᱭᱟᱹ ᱦᱩᱭᱩᱜ ᱠᱟᱱᱟ ᱚᱱᱟ ᱟᱵᱚᱣᱟᱜ ᱞᱟᱭᱞᱟᱠᱪᱟᱨ ᱡᱮᱢᱚᱱ ᱵᱟᱧᱪᱟᱣ ᱛᱟᱦᱮᱱᱢᱟᱜᱮ ᱫᱤᱱᱟᱹᱢ ᱦᱤᱞᱳᱜ ᱚᱱᱟ ᱛᱩᱢᱫᱟᱜ ᱴᱟᱢᱟᱠ ᱛᱮᱜᱮ ᱠᱚ ᱮᱱᱮᱡ ᱟᱠᱚ ᱟᱨ ᱚᱱᱠᱟ ᱫᱚ ᱟᱵᱚᱣᱟᱜ ᱛᱩᱢᱫᱟᱜ ᱴᱟᱢᱟᱠ ᱪᱷᱟᱲᱟ ᱟᱵᱚᱣᱟᱜ ᱵᱤᱦᱟ ᱵᱟᱯᱞᱟ ᱠᱚᱦᱚᱸ ᱵᱟᱭ ᱦᱩᱭᱩᱜᱼᱟ ᱛᱩᱢᱫᱟᱜ ᱴᱟᱢᱟᱠ ᱛᱮᱜᱮ ᱵᱚᱱ ᱟᱵᱚᱫᱚᱵᱚᱱ ᱯᱟᱨᱚᱢᱟ ᱨᱟᱹᱥᱠᱟᱹ ᱨᱟᱹᱥᱠᱟᱹᱭᱟᱵᱚᱱ ᱮᱱᱮᱡᱟᱵᱚᱱ ᱥᱮᱨᱮᱧᱟᱵᱚᱱ ᱵᱟᱯᱞᱟ ᱠᱚᱨᱮ ᱵᱤᱦᱟ ᱵᱟᱯᱞᱟ ᱠᱚᱨᱮ ᱦᱚᱸ ᱟᱨ ᱵᱚᱸᱜᱟᱜ ᱵᱩᱨᱩᱜ ᱠᱚᱨᱮ ᱦᱚᱸ ᱛᱩᱢᱫᱟᱜ ᱴᱟᱢᱟᱠ ᱛᱮᱵᱚᱱ ᱨᱟᱹᱥᱠᱟᱹᱭ ᱜᱮᱭᱟ ᱮᱱᱮᱡᱟᱵᱚᱱ ᱥᱮᱨᱮᱧᱟᱵᱚᱱ ᱵᱚᱠᱟ ᱠᱚᱵᱚᱱ ᱨᱟᱹᱥᱠᱟᱹ ᱦᱚᱪᱚ ᱠᱚᱣᱟᱵᱚᱱ ᱟᱨ ᱟᱵᱚ ᱦᱚᱸᱵᱚᱱ ᱨᱟᱹᱥᱠᱟᱹᱭᱟᱵᱚᱱ ᱡᱚᱛᱚᱜᱮ ᱚᱱᱟᱛᱮ ᱤᱧ ᱛᱩᱢᱫᱟᱜ ᱴᱟᱢᱟᱠ ᱛᱮᱜᱮ ᱮᱱᱮᱡ ᱥᱮᱨᱮᱧ ᱟᱹᱰᱤᱧ ᱠᱩᱥᱤᱭᱟᱜᱼᱟ